ᱡᱷᱟᱲᱜᱨᱟᱢ ᱦᱚᱱᱚᱛ ᱨᱮᱭᱟᱜ ᱛᱤᱱᱟᱹᱜ ᱥᱚᱨᱠᱟᱨᱟᱜ ᱨᱟᱡᱽᱼᱟᱹᱨᱤ ᱠᱚᱨᱚᱱ ᱫᱚ ᱦᱩᱭᱩᱜ ᱠᱟᱱᱟ ᱱᱤᱛᱳᱜ ᱱᱤᱛᱳᱜ ᱡᱮᱢᱚᱱ ᱛᱤᱱᱟᱹᱜ ᱢᱚᱡᱮ ᱨᱟᱡᱽ ᱟᱹᱨᱤᱭᱮᱫᱟ ᱩᱱᱤᱭᱟᱜ ᱜᱚᱲᱦᱚᱱ ᱫᱚ ᱦᱩᱭᱩᱜ ᱠᱟᱱᱟ ᱡᱮ ᱨᱮᱸᱜᱮᱡ ᱚᱨᱮᱡ ᱠᱚ ᱧᱮᱞ ᱩᱱᱠᱩᱣᱟᱜ ᱛᱟᱲᱟᱢ ᱰᱟᱦᱟᱨ ᱠᱚ ᱫᱟᱜ ᱨᱮᱱᱟᱜ ᱚᱵᱷᱟᱵᱽ ᱠᱚ ᱡᱟᱛᱮ ᱯᱩᱨᱚᱱᱚᱜ ᱛᱟᱠᱚ ᱢᱟ ᱚᱱᱟ ᱠᱷᱟᱹᱛᱤᱨ ᱨᱟᱥᱛᱟ ᱠᱚ ᱰᱷᱟᱹᱞᱟᱹᱭᱟᱠᱚ ᱠᱟᱱᱟ ᱠᱩᱞᱦᱤ ᱠᱩᱞᱦᱤ ᱟᱨ ᱥᱟᱵᱽᱢᱟᱨᱥᱟᱞ ᱠᱚᱞ ᱠᱚ ᱮᱢᱟᱱ ᱫᱩᱣᱟᱹᱨ ᱫᱩᱣᱟᱹᱨ ᱴᱮᱯ ᱠᱚᱞ ᱠᱚᱦᱚᱸ ᱠᱚ ᱵᱮᱱᱟᱣᱟᱠᱚ ᱠᱟᱱ ᱜᱮᱭᱟ ᱟᱨ ᱨᱮᱸᱜᱮᱡ ᱚᱨᱮᱡ ᱠᱚᱦᱚᱸ ᱜᱮᱸᱫᱟᱜ ᱠᱚᱠᱚ ᱫᱟᱱᱟᱠᱚ ᱠᱟᱱᱟ ᱟᱨ ᱪᱟᱫᱚᱨ ᱠᱚ ᱟᱨ ᱚᱲᱟᱜ ᱞᱟᱹᱜᱤᱫ ᱦᱚᱸ ᱛᱤᱨᱯᱚᱞ ᱠᱚᱠᱚ ᱮᱢᱟᱠᱚ ᱠᱟᱱᱟ ᱟᱨ ᱟᱨ ᱤᱧᱟᱹᱜ ᱦᱚᱲ ᱨᱮᱱ ᱤᱧᱟᱹᱜ ᱦᱚᱱᱚᱛ ᱨᱮᱱ ᱵᱤᱫᱷᱟᱭᱚᱠ ᱠᱚᱠᱚ ᱦᱩᱭᱩᱜ ᱠᱟᱱᱟ ᱡᱮᱢᱚᱱ ᱵᱤᱨ ᱵᱟᱦᱟ ᱦᱟᱸᱥᱫᱟ ᱩᱢᱟ ᱥᱚᱨᱮᱱ ᱩᱱᱠᱩ ᱫᱚ ᱦᱚᱱᱚᱛ ᱦᱟᱹᱵᱤᱡ ᱠᱚ ᱠᱟᱹᱢᱤᱭᱟᱠᱟᱫᱟ